ᱟᱵᱚ ᱩᱛᱛᱚᱨ ᱫᱤᱱᱟᱡᱯᱩᱨ ᱨᱮᱫᱚ ᱡᱮᱢᱚᱱ ᱚᱲᱟᱜ ᱨᱮ ᱟᱹᱛᱩ ᱨᱮ ᱚᱠᱚᱭ ᱫᱚ ᱡᱟᱦᱟᱸ ᱫᱚᱠᱚ ᱢᱮᱛᱟᱜ ᱠᱟᱱᱟ ᱞᱚᱥᱚᱫ ᱠᱚ ᱫᱟᱜ ᱞᱮᱠᱷᱟᱱ ᱞᱚᱥᱚᱫ ᱠᱚ ᱯᱮᱨᱮᱡᱚᱜᱼᱟ ᱟᱨ ᱡᱟᱣᱟ ᱟᱥᱟ ᱨᱟᱥᱛᱟ ᱠᱚ ᱵᱚᱱᱫᱚᱜ ᱠᱟᱱᱟ ᱟᱨ ᱦᱚᱲ ᱠᱚᱠᱚ ᱧᱩᱨᱦᱟᱹᱜᱼᱟ ᱚᱱᱟ ᱞᱚᱥᱚᱫ ᱠᱚᱨᱮ ᱚᱱᱟᱛᱮ ᱨᱟᱥᱛᱟ ᱢᱚᱡᱽ ᱨᱟᱥᱛᱟ ᱧᱮᱞ ᱞᱮᱠᱷᱟᱱ ᱰᱷᱟᱞᱟᱭ ᱨᱟᱥᱛᱟ ᱧᱟᱢ ᱞᱮᱠᱷᱟᱱ ᱫᱚ ᱢᱚᱡᱽ ᱜᱮ ᱦᱩᱭᱩᱜᱼᱟ ᱟᱨ ᱫᱟᱜ ᱨᱮᱭᱟᱜ ᱢᱚᱡᱽ ᱫᱟᱜ ᱨᱮᱭᱟᱜ ᱚᱵᱷᱟᱵ ᱡᱮᱢᱚᱱ ᱟᱵᱚ ᱱᱤᱛᱚᱜ ᱟᱹᱛᱩ ᱠᱚᱨᱮ ᱡᱚᱛᱚ ᱚᱲᱟᱜ ᱠᱚᱨᱮ ᱜᱮ ᱠᱚᱞ ᱨᱮᱭᱟᱜ ᱫᱟᱜ ᱟᱭᱨᱚᱱ ᱪᱟᱵᱟᱜ ᱠᱟᱱᱟ ᱱᱤᱭᱟᱹ ᱫᱟᱜ ᱧᱩ ᱫᱚ ᱴᱷᱤᱠ ᱫᱚ ᱵᱟᱝ ᱠᱟᱱᱟ ᱚᱱᱟᱛᱮ ᱵᱷᱟᱞᱚ ᱵᱷᱟᱞᱚ ᱟᱨᱠᱤ ᱢᱚᱡᱽ ᱫᱟᱜ ᱨᱮᱭᱟᱜ ᱵᱮᱵᱚᱥᱛᱟ ᱡᱩᱫᱤ ᱠᱚ ᱦᱩᱭ ᱫᱟᱲᱮᱜ ᱠᱷᱟᱱ ᱛᱟᱦᱚᱞᱮ ᱟᱹᱰᱤ ᱵᱟᱛᱨᱟ ᱦᱩᱭᱩᱜᱼᱟ ᱟᱨ ᱦᱚᱸᱥᱯᱤᱴᱟᱞ ᱠᱚ ᱟᱭᱢᱟ ᱡᱟ ᱜᱟ ᱨᱮ ᱱᱤᱛᱳᱜ ᱦᱚᱸ ᱚᱠᱚᱭ ᱠᱚᱫᱚ ᱟᱹᱰᱤ ᱥᱟᱺᱜᱤᱧ ᱨᱮ ᱢᱮᱱᱟᱜ ᱠᱚᱣᱟ ᱩᱱᱠᱩ ᱥᱩᱨ ᱨᱮᱫᱚ ᱵᱟᱹᱱᱩᱜ ᱠᱚᱣᱟ ᱦᱚᱸᱥᱯᱤᱴᱟᱞ ᱨᱮᱫᱚ ᱩᱱᱠᱩ ᱫᱚ ᱟᱹᱰᱤ ᱚᱥᱩᱵᱤᱫᱷᱟ ᱨᱮᱠᱚ ᱯᱟᱲᱟᱜ ᱠᱟᱱᱟ ᱟᱹᱰᱤ ᱥᱟᱺᱜᱤᱧ ᱪᱟᱞᱟᱜ ᱦᱩᱭᱩᱜ ᱠᱟᱱ ᱛᱟᱠᱚᱣᱟ ᱦᱚᱸᱥᱯᱤᱴᱟᱞ ᱠᱚᱫᱚ ᱟᱨ ᱟᱹᱛᱩ ᱚᱲᱟᱜ ᱠᱚᱨᱮ ᱱᱤᱛᱳᱜ ᱯᱟᱠᱟ ᱚᱲᱟᱜ ᱠᱚ ᱧᱟᱢ ᱞᱮᱠᱷᱟᱱ ᱟᱨᱦᱚᱸ ᱢᱚᱡᱽᱼᱚᱜᱼᱟ ᱦᱚᱲ ᱟᱨᱦᱚᱸ ᱢᱚᱡᱽ ᱛᱮᱠᱚ ᱛᱟᱦᱮᱸ ᱫᱟᱲᱮᱭᱟᱜᱼᱟ